ᱤᱧ ᱡᱚᱠᱷᱚᱱ ᱯᱨᱚᱛᱷᱚᱢ ᱤᱥᱤᱱ ᱵᱟᱥᱟᱝ ᱥᱚᱢᱚᱭ ᱞᱟᱦᱟ ᱨᱮᱜᱮ ᱥᱚᱵᱡᱤ ᱢᱚᱵᱡᱤ ᱠᱚᱫᱚ ᱡᱚᱛᱚ ᱜᱮᱧ ᱜᱮᱫ ᱜᱮᱫ ᱨᱮᱰᱤ ᱠᱟᱜᱼᱟ ᱜᱮᱫ ᱨᱮᱰᱤ ᱠᱟᱛᱮᱫ ᱫᱟᱠᱟ ᱤᱥᱤᱱᱚᱜ ᱛᱤᱧᱟ ᱚᱱᱟ ᱠᱚᱦᱚᱸᱧ ᱜᱮᱫ ᱨᱮᱰᱤ ᱠᱟᱜᱼᱟ ᱜᱮᱫ ᱨᱮᱰᱤ ᱠᱟᱛᱮᱫ ᱢᱚᱥᱞᱟ ᱢᱟᱹᱨᱤᱪ ᱥᱟᱥᱟᱝ ᱜᱩᱰᱟᱹ ᱢᱟᱹᱨᱤᱪ ᱜᱩᱰᱟᱹ ᱥᱩᱱᱩᱢ ᱵᱩᱞᱩᱝ ᱮᱢᱟᱱ ᱛᱮᱭᱟᱜ ᱡᱚᱛᱚ ᱜᱮ ᱞᱟᱦᱟ ᱨᱮᱫᱚᱧ ᱥᱟᱯᱲᱟᱣ ᱫᱚᱦᱚ ᱠᱟᱜᱼᱟ ᱪᱮᱫᱟᱜ ᱵᱟᱝ ᱚᱱᱟ ᱠᱚᱫᱚ ᱤᱥᱤᱱ ᱞᱟᱦᱟᱨᱮ ᱞᱟᱦᱟᱨᱮ ᱡᱳᱜᱟᱲ ᱞᱮᱠᱷᱟᱡ ᱫᱚ ᱟᱹᱰᱤ ᱢᱚᱸᱡ ᱜᱮ ᱦᱩᱭᱩᱜᱼᱟ ᱢᱟᱱᱮ ᱢᱟᱱᱮ ᱤᱥᱤᱱ ᱫᱟᱠᱟ ᱤᱥᱤᱱ ᱞᱟᱦᱟ ᱨᱮᱜᱮ ᱡᱮᱦᱮᱛᱩ ᱚᱱᱟ ᱢᱚᱥᱞᱟ ᱠᱚᱫᱚ ᱞᱟᱦᱟ ᱨᱮᱜᱮ ᱵᱟᱢ ᱡᱚᱜᱟᱲ ᱠᱷᱟᱡ ᱫᱚ ᱚᱥᱩᱵᱤᱫᱷᱟ ᱧᱚᱜ ᱜᱮ ᱦᱩᱭᱩᱜᱼᱟ ᱪᱮᱫᱟᱜ ᱵᱟᱝ ᱤᱥᱤᱱ ᱤᱥᱤᱱ ᱛᱩᱞᱩᱪ ᱚᱠᱟᱨᱮᱢ ᱟᱹᱜᱩᱭᱟ ᱚᱱᱟ ᱠᱚ ᱮᱢᱟᱱ ᱛᱮᱭᱟᱜ ᱤᱱᱟᱹ ᱞᱟᱦᱟ ᱨᱮᱢ ᱟᱹᱜᱩ ᱠᱟᱜ ᱠᱷᱟᱡ ᱤᱥᱤᱱ ᱥᱚᱢᱚᱭ ᱟᱢᱟᱜ ᱜᱮ ᱥᱩᱵᱤᱫᱷᱟ ᱦᱩᱭᱩᱜᱼᱟ ᱪᱮᱫᱟᱜ ᱵᱟᱝ ᱛᱚᱠᱷᱚᱱ ᱛᱚ ᱤᱥᱤᱱ ᱤᱥᱤᱱ ᱛᱩᱞᱩᱪ ᱛᱚ ᱵᱟᱢ ᱫᱟᱹᱲ ᱤᱫᱤ ᱫᱟᱲᱮᱭᱟᱜᱼᱟ ᱚᱱᱟᱨᱮ ᱡᱚᱛᱚ ᱨᱚᱠᱚᱢ ᱢᱚᱥᱞᱟ ᱜᱩᱰᱟᱹ ᱠᱚᱢ ᱵᱩᱞᱩᱝ ᱥᱩᱱᱩᱢ ᱠᱚ ᱡᱚᱛᱚ ᱜᱮᱢ ᱟᱹᱜᱩ ᱠᱟᱜ ᱠᱷᱟᱡ ᱤᱥᱤᱱ ᱥᱚᱢᱚᱭ ᱩᱱᱟᱹᱜ ᱟᱹᱰᱤ ᱢᱚᱸᱡ ᱛᱮᱢ ᱤᱥᱤᱱᱟ ᱪᱮᱫᱟᱜ ᱵᱟᱝ ᱱᱟᱯᱟᱭ ᱛᱮᱜᱮ ᱦᱩᱭᱩᱜ ᱛᱟᱢᱟ ᱤᱥᱤᱱ ᱥᱟᱹᱛ ᱠᱟᱛᱮᱫ ᱤᱥᱤᱱ ᱨᱮ ᱡᱮᱢᱚᱱ ᱚᱥᱩᱵᱤᱫᱷᱟ ᱟᱢᱟᱜ ᱵᱟᱝ ᱦᱩᱭᱩᱜ ᱛᱤᱧ